ᱫᱚᱠᱟᱱ ᱵᱚᱭᱦᱟ ᱱᱚᱣᱟ ᱡᱩᱛᱟᱹᱢᱟ ᱟᱹᱰᱤ ᱵᱟᱹᱲᱤᱡ ᱜᱮᱭᱟ ᱟᱹᱞᱤᱧ ᱵᱟᱹᱞᱤᱧ ᱠᱩᱥᱤᱭᱟᱜ ᱠᱟᱱᱟ ᱟᱹᱵᱤᱱᱞᱤᱧ ᱢᱮᱛᱟᱜ ᱵᱤᱱ ᱛᱟᱦᱮᱸᱫ ᱠᱤ ᱱᱚᱝᱠᱟᱱ ᱫᱷᱟᱨᱟ ᱡᱩᱛᱟᱹ ᱵᱷᱮᱡᱟ ᱟᱹᱞᱤᱧ ᱵᱤᱱ ᱱᱚᱝᱠᱟᱱᱟᱜ ᱡᱩᱛᱟᱹ ᱵᱟᱹᱵᱤᱱ ᱵᱷᱮᱡᱟ ᱞᱮᱜᱼᱟ ᱮᱴᱟᱜ ᱞᱮᱠᱟᱱᱟᱜ ᱯᱩᱭᱥᱟᱹ ᱦᱚᱸᱵᱤᱱ ᱦᱟᱛᱟᱣ ᱠᱮᱭᱟ ᱚᱱᱟᱛᱮ ᱱᱚᱝᱠᱟᱱᱟᱜ ᱫᱚ ᱵᱟᱝᱼᱟ ᱮᱴᱟᱜ ᱞᱮᱠᱟᱱᱟᱜ ᱡᱩᱛᱟᱹ ᱦᱚᱸ ᱵᱷᱮᱡᱟ ᱠᱟᱜ ᱵᱤᱱ ᱟᱹᱞᱤᱧ ᱵᱟᱹᱞᱤᱧ ᱠᱩᱥᱤᱭᱟᱜ ᱠᱟᱱᱟ ᱱᱚᱣᱟ ᱨᱮᱭᱟᱜ ᱞᱮᱱᱥ ᱦᱚᱸ ᱮᱴᱟᱜ ᱞᱮᱠᱟ ᱜᱮᱭᱟ ᱟᱨ ᱛᱟᱨᱯᱚᱨᱮ ᱱᱚᱣᱟ ᱨᱮᱱᱟᱜ ᱨᱚᱝ ᱦᱚᱸ ᱮᱴᱟᱜ ᱞᱮᱠᱟ ᱜᱮᱭᱟ ᱵᱮᱥᱜᱮ ᱵᱟᱝ ᱧᱮᱞᱚᱜ ᱠᱟᱱᱟ ᱟᱨ ᱟᱹᱞᱤᱧᱟᱜ ᱡᱟᱸᱜᱟ ᱥᱚᱡᱷᱮ ᱦᱚᱸ ᱵᱟᱹᱱᱩᱜ ᱟᱹᱱᱤᱡ ᱠᱤ ᱟᱹᱰᱤ ᱵᱟᱹᱲᱤᱡᱜᱮ ᱧᱮᱞᱚᱜ ᱠᱟᱱᱟ ᱛᱳ ᱱᱚᱝᱠᱟᱱᱟᱜ ᱫᱚ ᱵᱟᱝᱞᱤᱧ ᱠᱩᱥᱤᱭᱟᱜᱼᱟ ᱚᱱᱟᱛᱮ ᱮᱴᱟᱜ ᱞᱮᱠᱟᱱᱟᱜ ᱵᱷᱮᱡᱟ ᱟᱹᱞᱤᱧᱵᱤᱱ ᱢᱚᱱᱮᱨᱮ ᱨᱟᱹᱥᱠᱟᱹ ᱜᱮᱛᱟᱞᱤᱧ ᱵᱟᱭ ᱴᱷᱤᱠᱟᱹᱜ ᱠᱟᱱᱟ ᱪᱮᱫᱟᱜ ᱥᱮ ᱫᱤᱱ ᱵᱮᱲᱟ ᱦᱚᱚᱨᱚᱜ ᱵᱟᱲᱟ ᱞᱮᱠᱟᱱ ᱡᱤᱱᱤᱥ ᱠᱟᱱᱟ ᱥᱮ ᱮᱱᱠᱷᱟᱱ ᱚᱠᱟ ᱞᱮᱠᱟᱨᱮ ᱱᱚᱝᱠᱟ ᱫᱚᱢ ᱠᱩᱥᱤᱭᱟᱜᱼᱟ ᱱᱟᱜᱷ ᱟᱨ ᱱᱚᱣᱟ ᱢᱤᱫ ᱫᱤᱱ ᱞᱤᱧ ᱦᱚᱨᱚᱜᱟ ᱟᱨ ᱜᱟᱯᱟ ᱫᱚ ᱵᱟᱹᱞᱤᱧ ᱦᱚᱨᱚᱜᱟ ᱚᱱᱠᱟᱱ ᱠᱟᱛᱷᱟ ᱦᱚᱸ ᱵᱟᱝ ᱠᱟᱱᱟ ᱚᱱᱟᱢᱟ ᱫᱤᱱ ᱜᱮᱞᱤᱧ ᱦᱚᱨᱚᱜᱟ ᱚᱱᱟᱛᱮ ᱵᱟᱹᱞᱤᱧ ᱠᱩᱥᱤᱭᱟᱜ ᱠᱟᱱᱟ ᱤᱱᱟᱹᱛᱮ ᱮᱴᱟᱜᱟᱜ ᱡᱩᱛᱟᱹᱜᱮ ᱵᱷᱮᱡᱟᱣᱟᱞᱤᱧ ᱵᱤᱱ ᱛᱟᱠᱤ

ᱵᱮᱥ ᱫᱷᱟᱨᱟ ᱡᱩᱛᱟᱹᱜᱮ ᱧᱟᱢᱟᱹᱞᱤᱧ ᱵᱤᱱ ᱟᱨ ᱠᱤ ᱱᱚᱣᱟ ᱡᱩᱛᱟᱹ ᱦᱚᱨᱚᱜ ᱞᱮᱠᱷᱟᱱ ᱡᱟᱸᱜᱟ ᱠᱚ ᱦᱟᱹᱥᱩ ᱠᱟᱱᱟ ᱚᱱᱟᱛᱮ ᱴᱷᱤᱠ ᱵᱟᱭ ᱦᱩᱭᱩᱜ ᱠᱟᱱᱟ ᱚᱱᱟᱛᱮ ᱮᱴᱟᱜᱟᱜ ᱡᱩᱛᱟᱹᱵᱮᱱ ᱟᱹᱜᱩᱣᱟᱹᱞᱤᱧ ᱠᱷᱟᱱ ᱫᱚ ᱟᱹᱰᱤᱜᱮ ᱱᱟᱯᱟᱭᱚᱜᱼᱟ